ᱦᱮᱸ ᱦᱮᱞᱳ ᱨᱟᱭᱜᱚᱸᱡᱽ ᱜᱮ ᱞᱟᱜᱟᱣ ᱠᱟᱱᱟ ᱢᱮᱱᱫᱟᱹᱧ ᱜᱟᱹᱰᱤ ᱢᱟᱹᱞᱤᱠ ᱠᱟᱱ ᱜᱮᱭᱟᱢ ᱚ ᱦᱚᱞᱟᱨᱮ ᱜᱟᱹᱰᱤᱧ ᱵᱟᱭᱱᱟ ᱦᱚᱴᱚ ᱞᱮᱫ ᱛᱮᱦᱤᱧ ᱟᱹᱰᱤᱨᱮ ᱦᱤᱡᱩᱜ ᱨᱮᱱᱟᱜ ᱠᱟᱛᱷᱟ ᱵᱚᱞᱮ ᱯᱮᱲᱟ ᱦᱚᱲᱚᱜ ᱞᱮ ᱪᱟᱞᱟᱜ ᱟᱛᱚ ᱥᱟᱯᱲᱟᱣ ᱨᱮᱰᱤ ᱠᱟᱱᱟ ᱠᱚ ᱟᱨ ᱰᱟᱭᱵᱷᱟᱨ ᱴᱷᱮᱡ ᱢᱟᱧ ᱯᱷᱳᱱᱮᱜ ᱠᱟᱱ ᱯᱷᱚᱱ ᱦᱚᱸᱵᱟᱭ ᱨᱟᱠᱟᱵᱮᱜ ᱠᱟᱱ ᱟᱹᱰᱤ ᱟᱸᱴᱞᱮ ᱯᱷᱳᱱ ᱮᱜ ᱠᱟᱱ ᱟᱫᱚ ᱚᱱᱟᱜᱤᱧ ᱢᱮᱱᱫᱟ ᱡᱮ ᱴᱟᱭᱤᱢ ᱢᱚᱛᱚᱱ ᱜᱟᱹᱰᱤ ᱵᱟᱭ ᱟᱹᱜᱩ ᱫᱟᱲᱮ ᱠᱮᱭᱟ ᱚᱱᱠᱟ ᱠᱷᱟᱡ ᱫᱚ ᱮᱴᱟᱜ ᱜᱟᱹᱰᱤᱧ ᱵᱷᱟᱲᱟ ᱠᱮᱭᱟ ᱟᱞᱮᱭᱟᱜ ᱴᱟᱭᱤᱢ ᱱᱚᱥᱴᱚᱭᱮᱱ ᱛᱟᱞᱮᱭᱟ ᱵᱟᱝ ᱴᱟᱭᱤᱢ ᱢᱚᱛᱚᱱ ᱵᱟᱞᱮ ᱯᱳᱸᱪᱷᱟᱣ ᱫᱟᱲᱮᱭᱟᱫᱟ ᱱᱚᱝᱠᱟ ᱞᱮᱠᱟ ᱠᱷᱟᱡ ᱫᱚ ᱚᱠᱟ ᱞᱮᱠᱟ ᱦᱩᱭ ᱠᱚᱜᱼᱟ ᱱᱤᱛᱚᱜ ᱟᱞᱮᱭᱟᱜ ᱯᱷᱳᱱ ᱵᱟᱭ ᱨᱟᱠᱟᱵᱽ ᱫᱟ ᱱᱟᱥᱮᱭᱟᱜ ᱮᱢ ᱪᱮᱥᱴᱟ ᱞᱮᱠᱷᱟᱡ ᱟᱢ ᱞᱟᱜᱟ ᱟᱭ ᱢᱮᱥᱮ ᱡᱟᱛᱮ ᱦᱤᱡᱩᱜ ᱟᱨ ᱠᱷᱟᱡ ᱫᱚ ᱟᱞᱮᱭᱟᱜ ᱫᱚ ᱢᱟᱱ ᱥᱚᱱᱢᱟᱱ ᱨᱮᱱᱟᱜ ᱵᱮᱯᱟᱨ ᱴᱟᱭᱤᱢ ᱢᱚᱛᱚᱱ ᱵᱟᱞᱮ ᱯᱚᱸᱪᱷᱟᱣ ᱫᱟᱲᱮᱭᱟᱫᱟ ᱪᱮᱫ ᱠᱚ ᱢᱮᱛᱟᱣ ᱞᱮᱭᱟ ᱚᱸᱰᱮ ᱦᱚᱸ